ᱟᱵᱚ ᱡᱷᱟᱲᱠᱷᱚᱸᱰ ᱯᱚᱱᱚᱛ ᱨᱮ ᱡᱟᱦᱟᱸ ᱞᱮᱠᱟ ᱵᱟᱦᱟ ᱥᱚᱦᱨᱟᱭ ᱰᱟᱱᱴᱟ ᱫᱚᱝ ᱞᱟᱜᱽᱬᱮ ᱮᱱᱮᱡ ᱥᱮᱨᱮᱧ ᱢᱮᱱᱟᱜᱼᱟ ᱱᱚᱣᱟ ᱠᱚ ᱵᱟᱧᱪᱟᱣ ᱫᱚᱦᱚ ᱞᱟᱹᱜᱤᱫ ᱫᱚ ᱟᱵᱚ ᱥᱟᱱᱟᱢ ᱡᱩᱣᱟᱹᱱ ᱠᱚᱲᱟᱼᱠᱩᱲᱤ ᱠᱚ ᱞᱟᱦᱟ ᱞᱟᱹᱠᱛᱤᱜ ᱠᱟᱱᱟ ᱪᱤᱠᱟᱹᱛᱮ ᱡᱟᱦᱟᱸ ᱞᱮᱠᱟ ᱱᱤᱛᱚᱜ ᱧᱮᱞᱚᱜᱚᱜ ᱠᱟᱱᱟ ᱦᱟᱯᱮᱱ ᱫᱤᱱ ᱡᱮᱢᱚᱱ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱡᱟᱦᱟᱸ ᱞᱮᱠᱟ ᱢᱟᱞᱚᱴᱚᱜ ᱨᱮᱱᱟᱜ ᱟᱨ ᱢᱟᱞᱚᱴᱚᱜ ᱨᱮᱱᱟᱜ ᱡᱟᱦᱟᱸ ᱞᱮᱠᱟ ᱧᱮᱞᱚᱜ ᱠᱟᱱᱟ ᱦᱤᱡᱩᱜ ᱠᱟᱱ ᱯᱤᱲᱦᱤ ᱛᱮᱫᱚ ᱢᱟᱞᱚᱴ ᱫᱟᱲᱮᱭᱟᱜᱼᱟ ᱱᱚᱣᱟ ᱠᱚ ᱵᱟᱧᱪᱟᱣ ᱠᱚ ᱞᱟᱹᱜᱤᱫ ᱫᱚ ᱤᱧ ᱯᱟᱥᱴᱟ ᱥᱮᱫ ᱠᱷᱚᱱᱟᱜ ᱱᱤᱭᱟᱹᱜᱤᱧ ᱞᱟᱹᱭᱟ ᱡᱮ ᱱᱤᱛᱚᱜ ᱡᱟᱦᱟᱸ ᱛᱤᱱᱟᱹᱜ ᱡᱩᱣᱟᱹᱱ ᱠᱚ ᱢᱮᱱᱟᱜ ᱵᱚᱱᱟ ᱩᱱᱠᱩ ᱠᱚᱜᱮ ᱱᱚᱣᱟ ᱨᱮᱱᱟᱜ ᱫᱟᱭᱤᱛᱛᱚ ᱫᱚ ᱦᱟᱛᱟᱣ ᱫᱚᱨᱠᱟᱨ ᱟᱨ ᱱᱚᱣᱟ ᱱᱤᱛᱚᱜ ᱡᱩᱫᱤ ᱵᱟᱝᱵᱚᱱ ᱦᱟᱛᱟᱣᱟ ᱟᱵᱚᱣᱟᱜ ᱞᱟᱭᱼᱞᱟᱠᱪᱟᱨ ᱮᱱᱮᱡ ᱥᱮᱨᱮᱧ ᱵᱟᱧᱪᱟᱣ ᱪᱤᱠᱟᱹ ᱵᱚᱱ ᱵᱟᱧᱪᱟᱣᱟ ᱟᱨ ᱪᱤᱠᱟᱹ ᱛᱮᱵᱚᱱ ᱵᱟᱧᱪᱟᱣ ᱚᱱᱟ ᱡᱩᱫᱤ ᱢᱤᱢᱤᱫ ᱦᱚᱲ ᱵᱟᱝᱵᱚᱱ ᱩᱭᱦᱟᱹᱨᱟ ᱮᱱᱠᱷᱟᱱ ᱦᱤᱡᱩᱜ ᱠᱟᱱ ᱫᱤᱱ ᱫᱚ ᱮᱴᱟᱜ ᱦᱚᱲ ᱠᱚ ᱮᱴᱟᱜ ᱥᱚᱢᱟᱡᱽ ᱠᱚ ᱞᱮᱠᱟ ᱟᱵᱚᱣᱟᱜ ᱥᱚᱢᱟᱡᱽ ᱦᱚᱸ ᱟᱫ ᱪᱟᱵᱟᱜᱼᱟ ᱟᱵᱚᱣᱟᱜ ᱥᱚᱢᱟᱡᱽ ᱢᱮᱱ ᱞᱮᱠᱷᱟᱱ ᱥᱟᱱᱛᱟᱲ ᱥᱚᱢᱟᱡᱽ ᱫᱚ ᱮᱱᱮᱡ ᱥᱮᱨᱮᱧ ᱡᱟᱦᱟᱸ ᱟᱵᱚᱣᱟᱜ ᱥᱚᱝᱥᱠᱨᱤᱛᱤ ᱢᱮᱱᱟᱜᱼᱟ ᱵᱟᱦᱟ ᱯᱚᱨᱚᱵᱽ ᱯᱚᱨᱚᱵᱽ ᱯᱩᱱᱟᱹᱭ ᱵᱚᱸᱜᱟᱼᱵᱩᱨᱩ ᱮᱢᱟᱱ ᱛᱮᱭᱟᱜ ᱢᱮᱱᱟᱜᱼᱟ ᱢᱮᱱᱛᱮ ᱟᱵᱚ ᱥᱟᱱᱛᱟᱲ ᱥᱚᱢᱟᱡᱽ ᱦᱚᱸ ᱢᱮᱱᱟᱜᱼᱟ ᱟᱨ ᱱᱤᱛᱚᱜ ᱫᱷᱟᱹᱵᱤᱡ ᱵᱟᱧᱪᱟᱣ ᱟᱹᱜᱩᱣ ᱠᱟᱜᱼᱟ ᱵᱚᱱ ᱱᱚᱣᱟ ᱠᱚ ᱡᱩᱫᱤ ᱟᱵᱚ ᱵᱟᱝᱵᱚᱱ ᱵᱟᱧᱪᱟᱣᱟ ᱮᱱᱠᱷᱟᱱ ᱦᱤᱡᱩᱜ ᱠᱟᱱ ᱫᱤᱱ ᱫᱚ ᱟᱵᱚᱣᱟᱜ ᱥᱚᱢᱟᱡᱽ ᱨᱮᱦᱚᱸ ᱟᱫᱚᱜᱼᱟ ᱚᱱᱟᱛᱤᱧ ᱞᱟᱹᱭᱟ ᱡᱮ ᱟᱵᱚ ᱡᱷᱟᱲᱠᱷᱚᱸᱰ ᱯᱚᱱᱚᱛ ᱨᱮᱦᱚᱸ ᱱᱚᱣᱟ ᱟᱵᱚᱣᱟᱜ ᱮᱱᱮᱡ ᱥᱮᱨᱮᱧ ᱵᱚᱸᱜᱟᱼᱵᱩᱨᱩ ᱞᱟᱭᱼᱞᱟᱠᱪᱟᱨ ᱡᱟᱦᱟᱸ ᱛᱤᱱᱟᱹᱜ ᱢᱮᱱᱟᱜᱼᱟ ᱱᱚᱣᱟ ᱠᱚ ᱵᱟᱧᱪᱟᱣ ᱞᱟᱹᱜᱤᱫ ᱫᱚ ᱟᱵᱚ ᱥᱟᱱᱟᱢ ᱡᱩᱣᱟᱹᱱ ᱠᱚᱲᱟᱼᱠᱩᱲᱤ ᱠᱚᱜᱮ ᱠᱩᱨᱩᱢᱩᱴᱩ ᱦᱩᱭᱩᱜᱼᱟ